ᱯᱟᱸᱪᱚᱭ ᱢᱮ ᱫᱚ ᱦᱩᱭᱩᱜ ᱠᱟᱱᱟ ᱯᱚᱸᱰᱤᱛ ᱨᱚᱜᱷᱩᱱᱟᱛᱷ ᱢᱩᱨᱢᱩᱣᱟᱜ ᱡᱟᱱᱟᱢ ᱢᱟᱦᱟ ᱛᱤᱨᱤᱥᱮ ᱡᱩᱱ ᱫᱚ ᱦᱩᱭᱩᱜ ᱠᱟᱱᱟ ᱦᱩᱞ ᱢᱟᱦᱟ ᱯᱚᱱᱮᱨᱚᱭ ᱟᱜᱚᱥᱴ ᱫᱚ ᱦᱩᱭᱩᱜ ᱠᱟᱱᱟ ᱯᱷᱩᱨᱜᱟᱹᱞ ᱢᱟᱦᱟ ᱯᱟᱸᱪᱚᱭ ᱥᱮᱯᱴᱮᱢᱵᱚᱨ ᱫᱚ ᱦᱩᱭᱩᱜ ᱠᱟᱱᱟ ᱢᱟᱪᱮᱫ ᱢᱟᱦᱟ ᱵᱟᱹᱭᱤᱥᱮ ᱰᱤᱥᱮᱢᱵᱚᱨ ᱫᱚ ᱦᱩᱭᱩᱜ ᱠᱟᱱᱟ ᱡᱟᱱᱟᱢ ᱯᱟᱹᱨᱥᱤ ᱡᱤᱛᱠᱟᱹᱨ ᱢᱟᱦᱟ